ᱤᱧᱫᱚ ᱚᱱᱠᱟᱱ ᱜᱩᱜᱩᱞ ᱪᱤᱛᱟᱹᱨ ᱢᱮᱱ ᱞᱮᱠᱷᱟᱱ ᱥᱮ ᱵᱮᱵᱷᱟᱨᱟᱜ ᱠᱚᱫᱚ ᱟᱹᱰᱤ ᱠᱚᱢᱜᱮ ᱵᱮᱵᱷᱟᱨᱟ ᱟᱨ ᱵᱟᱝ ᱧᱮᱞᱚᱜᱚᱜ ᱠᱟᱱᱟ ᱚᱱᱟ ᱪᱤᱛᱟᱹᱨ ᱨᱮ ᱱᱟᱯᱟᱭᱟᱜ ᱦᱚᱸ ᱵᱟᱹᱲᱤᱡᱟᱜ ᱠᱚᱦᱚᱸ ᱛᱟᱦᱮᱱᱟ ᱟᱫᱚ ᱚᱱᱟᱛᱮ ᱤᱧᱫᱚ ᱜᱩᱜᱩᱞ ᱛᱟᱞᱟᱛᱮ ᱟᱹᱰᱤ ᱡᱟᱹᱥᱛᱤ ᱫᱚ ᱵᱟᱹᱧ ᱵᱮᱵᱷᱟᱨᱟ ᱟᱨ ᱯᱟᱹᱛᱭᱟᱹᱣ ᱢᱮᱱᱟᱜ ᱛᱤᱧᱟ ᱡᱮ ᱵᱟᱝᱟ ᱠᱟᱛᱷᱟᱡ ᱜᱩᱜᱳᱞ ᱨᱮ ᱵᱮᱵᱷᱟᱨ ᱫᱚ ᱱᱚᱣᱟ ᱦᱚᱭ ᱦᱤᱸᱥᱤᱫ ᱛᱮᱜᱮ ᱵᱮᱵᱷᱟᱨᱚᱜ ᱠᱟᱱᱟ